ᱟᱞᱮ ᱱᱚᱰᱮ ᱢᱩᱬᱩᱫ ᱵᱤᱨᱤᱫ ᱫᱚ ᱦᱩᱭᱩᱜ ᱠᱟᱱᱟ ᱡᱮ ᱡᱟᱦᱟᱸ ᱫᱚ ᱵᱤᱥᱠᱩᱴ ᱯᱷᱮᱠᱴᱟᱨᱤ ᱦᱮᱱᱟᱜᱼᱟ ᱟᱨ ᱚᱱᱟ ᱥᱟᱶᱛᱮ ᱦᱳᱲᱳ ᱯᱷᱮᱠᱴᱟᱨᱤ ᱠᱚ ᱟᱨ ᱚᱱᱟ ᱥᱟᱶ ᱥᱟᱶᱛᱮ ᱡᱮ ᱟᱵᱚ ᱠᱟᱹᱨᱩ ᱵᱤᱨᱤᱫ ᱫᱚ ᱦᱩᱭᱩᱜ ᱠᱟᱱᱟ ᱡᱮᱢᱚᱱ ᱟᱵᱚ ᱯᱟᱨᱠᱚᱢ ᱠᱚᱵᱚᱱ ᱛᱮᱧᱫᱟ ᱥᱟᱶᱛᱮ ᱡᱚᱱᱚᱜ ᱠᱚᱵᱚᱱ ᱜᱟᱞᱟᱝᱫᱟ ᱚᱱᱟ ᱥᱟᱶᱛᱮ ᱦᱟᱴᱟᱜ ᱠᱚᱵᱚᱱ ᱚᱱᱟ ᱦᱚᱸᱵᱚᱱ ᱛᱮᱧᱮᱫᱟ ᱟᱨ ᱴᱩᱯᱞᱟᱹᱜ ᱠᱚᱠᱚ ᱥᱮ ᱠᱟᱴᱷᱟ ᱠᱚᱵᱚᱱ ᱵᱮᱱᱟᱣᱫᱟ ᱚᱱᱟ ᱠᱚᱜᱮ ᱦᱩᱭᱩᱜ ᱠᱟᱱᱟ ᱠᱟᱹᱨᱩ ᱵᱤᱨᱤᱫ ᱫᱚ ᱟᱨ ᱚᱱᱟ ᱥᱟᱶᱛᱮ ᱮᱴᱟᱜ ᱨᱮᱫᱚ ᱡᱟᱦᱟᱸ ᱫᱚ ᱮᱱᱛᱮᱫ ᱱᱤᱭᱟᱹ ᱠᱚᱫᱚ ᱟᱹᱰᱤ ᱥᱚᱦᱚᱡ ᱛᱮ ᱮᱱᱛᱮᱫ ᱟᱹᱵᱩ ᱜᱨᱟᱢ ᱴᱚᱴᱷᱟ ᱨᱮᱜᱮ ᱧᱟᱢᱚᱜᱼᱟ ᱟᱨ ᱮᱴᱟᱜ ᱟᱜ ᱫᱚ ᱦᱩᱭᱩᱜ ᱠᱟᱱᱟ ᱡᱮᱢᱚᱱ ᱚᱱᱮ ᱚᱲᱟᱜ ᱨᱮᱭᱟᱜ ᱡᱟᱦᱟᱸ ᱫᱚ ᱯᱮᱱᱴᱤᱝ ᱠᱚᱠᱚ ᱵᱮᱱᱟᱣᱫᱟ ᱟᱨ ᱚᱱᱟ ᱥᱟᱶᱛᱮ ᱟᱨᱦᱚᱸ ᱴᱮᱠᱥᱴᱟᱭᱤᱞ ᱚᱱᱟ ᱠᱚᱫᱚ ᱮᱱᱛᱮᱫ ᱮᱴᱟᱜ ᱨᱮ ᱵᱮᱱᱟᱜ ᱠᱟᱱᱟ ᱡᱮᱢᱚᱱ ᱨᱚᱰ ᱠᱚ ᱪᱮᱫ ᱠᱚ ᱚᱱᱟ ᱠᱚᱫᱚ ᱡᱩᱫᱟᱹ ᱡᱩᱫᱟᱹ ᱮᱴᱟᱜ ᱴᱮᱟᱜ ᱮᱞᱟᱠᱟ ᱠᱷᱚᱡ ᱦᱮᱡ ᱠᱟᱱᱟ ᱚᱟ ᱠᱚᱫᱚ ᱱᱚᱰᱮ ᱫᱚ ᱵᱟᱝ ᱦᱩᱭᱩᱜ ᱠᱟᱱᱟ ᱟᱵᱩ ᱫᱚ ᱱᱚᱜᱼᱚᱸᱭ ᱡᱮ ᱡᱟᱦᱟᱸ ᱞᱮᱠᱟ ᱫᱚ ᱮᱱᱛᱮᱫ ᱱᱚᱜᱼᱚᱸᱭ ᱡᱮ ᱪᱟ ᱮᱱᱛᱮᱫ ᱦᱟᱴᱟᱜ ᱠᱚ ᱥᱮ ᱯᱟᱨᱠᱚᱢ ᱠᱚ ᱚᱱᱟ ᱠᱚᱜᱮ ᱟᱵᱚ ᱱᱚᱰᱮ ᱫᱚ ᱮᱱᱛᱮᱫ ᱦᱩᱭᱩᱜ ᱠᱟᱱᱟ